ᱟᱵᱚ ᱥᱟᱶᱛᱟ ᱨᱮᱫᱚ ᱵᱟᱨᱭᱟ ᱥᱟᱶᱦᱮᱫ ᱢᱮᱱᱟᱜᱼᱟ ᱨᱚᱲ ᱥᱟᱶᱦᱮᱫ ᱟᱨ ᱚᱞ ᱥᱟᱶᱦᱮᱫ ᱨᱚᱲ ᱥᱟᱣᱦᱮᱫ ᱨᱮᱫᱚ ᱡᱟᱦᱟᱸ ᱠᱚ ᱨᱚᱲᱟ ᱥᱮ ᱞᱟᱹᱭᱟᱠᱚ ᱚᱱᱟᱜᱮ ᱨᱚᱲ ᱥᱟᱶᱦᱮᱫ ᱫᱚ ᱟᱨ ᱚᱱᱟᱫᱚ ᱩᱱᱤ ᱡᱟᱦᱟᱸᱭ ᱦᱚᱲᱮᱭ ᱞᱟᱹᱭᱮᱫᱟ ᱥᱮ ᱨᱚᱲᱮᱫᱟᱭ ᱩᱱᱤᱫᱚ ᱵᱟᱨ ᱵᱟᱨ ᱫᱚ ᱵᱟᱢ ᱧᱟᱢᱮᱭᱟ ᱥᱮ ᱟᱨ ᱵᱟᱭ ᱞᱟᱹᱭ ᱫᱟᱲᱮᱭᱟᱜᱼᱟ ᱛᱮᱦᱮᱧ ᱱᱚᱸᱰᱮ ᱞᱟᱹᱭ ᱠᱮᱫᱟᱭ ᱜᱟᱯᱟ ᱮᱴᱟᱜ ᱡᱟᱭᱜᱟᱨᱮ ᱞᱟᱹᱭ ᱠᱮᱫᱟᱭ ᱡᱩᱫᱤ ᱚᱱᱟ ᱟᱢᱟᱜ ᱩᱭᱦᱟᱹᱨ ᱵᱟᱭ ᱛᱟᱦᱮᱱᱟ ᱮᱱᱠᱷᱟᱱ ᱫᱚᱲᱦᱟ ᱚᱱᱟ ᱟᱢ ᱪᱮᱠᱟᱹᱛᱮᱢ ᱩᱭᱦᱟᱹᱨ ᱯᱟᱸᱡᱟᱭᱟ ᱚᱱᱟᱛᱮ ᱡᱩᱫᱤ ᱚᱱᱟ ᱠᱚ ᱯᱩᱛᱷᱤ ᱥᱮ ᱞᱟᱪᱷᱟ ᱨᱮ ᱚᱞ ᱥᱚᱫᱚᱨ ᱠᱟᱛᱮᱫ ᱯᱩᱛᱷᱤ ᱵᱮᱱᱟᱣ ᱠᱟᱛᱮ ᱠᱚ ᱪᱷᱟᱯᱟ ᱥᱚᱫᱚᱨᱟ ᱛᱚᱵᱮ ᱮᱱᱟᱝ ᱜᱮ ᱫᱤᱥᱚᱢ ᱡᱟᱠ ᱦᱚᱲ ᱠᱚ ᱯᱟᱲᱦᱟᱣ ᱧᱟᱢ ᱫᱟᱲᱮᱭᱟᱜᱼᱟ ᱟᱨ ᱱᱚᱣᱟ ᱠᱚ ᱩᱭᱦᱟᱹᱨ ᱵᱷᱟᱵ ᱛᱮᱜᱮ ᱥᱮ ᱛᱷᱩᱛᱤ ᱠᱟᱛᱮᱫ ᱜᱮ ᱯᱩᱛᱷᱤ ᱠᱚ ᱟᱹᱨᱩᱭᱮᱱᱟ ᱡᱟᱦᱟᱸᱞᱮᱠᱟ ᱡᱟᱦᱟᱸᱭᱜᱮ ᱨᱚᱲ ᱥᱟᱶᱦᱮᱫ ᱨᱮ ᱡᱟᱦᱟᱱᱟᱜ ᱥᱮᱨᱮᱧ ᱚᱱᱟ ᱠᱚ ᱞᱟᱹᱭᱟᱫ ᱢᱮᱭᱟ ᱟᱨ ᱟᱢ ᱚᱱᱟ ᱢᱤᱫ ᱫᱷᱟᱣᱮᱢ ᱟᱸᱡᱚᱢ ᱠᱮᱫᱟ ᱛᱟᱨᱟᱢ ᱩᱭᱦᱟᱹᱨ ᱠᱮᱫᱟ ᱛᱟᱨᱟ ᱵᱟᱢ ᱩᱭᱦᱟᱹᱨ ᱞᱟᱜᱟᱜᱼᱟ ᱮᱱᱠᱷᱟᱱ ᱚᱱᱟ ᱟᱨ ᱪᱮᱫ ᱞᱮᱠᱟᱨᱮ ᱟᱢᱮᱢ ᱯᱟᱸᱡᱟᱭᱟ ᱩᱱᱤ ᱦᱚᱲ ᱟᱨ ᱚᱠᱟᱨᱮᱢ ᱯᱟᱸᱡᱟᱭᱮᱭᱟ ᱦᱩᱭ ᱫᱟᱲᱮᱭᱟᱜᱼᱟ ᱩᱱᱤ ᱦᱚᱲ ᱱᱚᱸᱰᱮᱱᱤᱡ ᱵᱟᱝ ᱠᱟᱱᱟᱭ ᱮᱴᱟᱜ ᱫᱤᱥᱚᱢ ᱨᱤᱱᱤᱡ ᱠᱟᱱᱟᱭ ᱮᱱᱠᱷᱟᱱ ᱚᱱᱟᱛᱮ ᱚᱱᱟ ᱠᱚ ᱩᱱᱤᱭᱟᱜ ᱟᱲᱟᱝ ᱠᱚ ᱡᱩᱫᱤ ᱞᱟᱪᱷᱟᱨᱮ ᱚᱞ ᱠᱟᱛᱮ ᱚᱱᱟᱢ ᱚᱞ ᱫᱚᱦᱚᱭᱟ ᱟᱨ ᱯᱩᱛᱷᱤ ᱵᱮᱱᱟᱣ ᱠᱟᱛᱮᱢ ᱪᱷᱟᱯᱟᱭᱟ ᱮᱱᱠᱷᱟᱱ ᱫᱚ ᱚᱱᱟ ᱟᱢ ᱡᱟᱦᱟᱸ ᱛᱤᱥᱜᱮ ᱯᱟᱲᱦᱟᱣ ᱥᱟᱱᱟᱢᱟ ᱡᱟᱦᱟᱸ ᱛᱤᱱ ᱨᱮᱜᱮ ᱯᱟᱲᱦᱟᱣ ᱢᱟ ᱚᱱᱟ ᱵᱟᱨ ᱵᱟᱨᱮᱢ ᱯᱟᱲᱦᱟᱣ ᱫᱟᱲᱮᱭᱟᱜᱼᱟ